ᱟᱞᱮ ᱵᱤᱨᱵᱷᱩᱢ ᱨᱮᱫᱚ ᱡᱚᱛᱚ ᱞᱮᱠᱟ ᱪᱟᱥ ᱦᱩᱭᱩᱜ ᱜᱮᱭᱟ ᱥᱚᱢᱚᱭ ᱥᱚᱢᱚᱭ ᱪᱟᱥ ᱦᱩᱭᱩᱜᱼᱟ ᱱᱚᱝᱠᱟᱜᱮ ᱵᱚᱨᱥᱟ ᱥᱚᱢᱚᱭ ᱫᱚ ᱦᱩᱲᱩ ᱠᱚ ᱪᱟᱥᱼᱟ ᱥᱩᱫᱷᱩ ᱵᱚᱨᱥᱟ ᱥᱚᱢᱚᱭ ᱫᱚ ᱦᱩᱲᱩ ᱪᱟᱥ ᱜᱮ ᱦᱩᱭᱩᱜᱼᱟ ᱟᱨ ᱪᱮᱫ ᱜᱮ ᱵᱟᱝ ᱦᱩᱭᱩᱜᱼᱟ ᱟᱨ ᱨᱮᱭᱟᱲ ᱫᱤᱱ ᱫᱚ ᱟᱹᱞᱩ ᱠᱚ ᱛᱟᱨᱯᱚᱨ ᱛᱩᱲᱤ ᱠᱚ ᱜᱩᱦᱩᱢ ᱠᱚ ᱛᱟᱨᱯᱚᱨ ᱥᱚᱵᱡᱤ ᱠᱚ ᱩᱛᱩ ᱛᱮᱭᱥᱟᱜ ᱠᱚ ᱡᱚᱛᱚ ᱜᱮ ᱪᱟᱥ ᱦᱩᱭᱩᱜ ᱜᱮᱭᱟ ᱥᱚᱢᱚᱭ ᱥᱚᱢᱚᱭ ᱟᱨ ᱠᱷᱚᱨᱟ ᱨᱮᱦᱚᱸ ᱠᱷᱚᱨᱟ ᱦᱩᱲᱩ ᱠᱚ ᱨᱚᱦᱚᱭᱟ ᱦᱩᱲᱩ ᱫᱚ ᱵᱟᱨ ᱫᱷᱟᱣ ᱜᱮᱠᱚ ᱨᱚᱦᱚᱭᱟ ᱟᱨ ᱛᱟᱯᱚᱨᱮ ᱚᱱᱟ ᱴᱟᱭᱤᱢᱨᱮ ᱚᱱᱟ ᱥᱚᱵᱪᱡᱤ ᱠᱚᱠᱚ ᱨᱚᱦᱚᱭᱟ ᱟᱹᱞᱩ ᱠᱚ ᱵᱮᱸᱜᱟᱲ ᱠᱚ ᱡᱚᱛᱚ ᱜᱮᱠᱚ ᱪᱟᱥᱼᱟ ᱛᱳ ᱥᱚᱢᱚᱭ ᱥᱚᱢᱚᱭ ᱜᱮᱠᱚ ᱪᱟᱥᱼᱟ ᱱᱤᱭᱟᱹ ᱠᱚᱫᱚ